ᱦᱳᱭ ᱜᱚᱢᱠᱮ ᱱᱤᱭᱟᱹ ᱥᱟᱛᱟᱢ ᱫᱚ ᱟᱹᱰᱤᱜᱮ ᱞᱟᱹᱠᱛᱤ ᱭᱟᱱᱟᱜ ᱠᱟᱱ ᱜᱮᱭᱟ ᱛᱤᱦᱤᱧ ᱜᱟᱯᱟ ᱡᱟᱸᱦᱟ ᱥᱟᱱᱛᱟᱲᱤ ᱯᱟᱹᱨᱥᱤ ᱨᱮᱱᱟᱜ ᱟᱸᱫᱳᱲ ᱪᱟᱞᱟᱜ ᱠᱟᱱᱟ ᱤᱧᱟᱹᱜ ᱧᱮᱞᱛᱮ ᱫᱩᱱᱭᱟᱹ ᱨᱮᱱᱟᱜ ᱠᱟᱛᱷᱟ ᱦᱤᱡᱩᱜ ᱜᱮᱭᱟ ᱥᱟᱱᱛᱟᱲ ᱟᱵᱚ ᱫᱷᱟᱹᱨᱛᱤᱨᱮ ᱢᱤᱫ ᱠᱳᱴᱤ ᱠᱷᱚᱱ ᱦᱚᱸ ᱡᱟᱹᱥᱛᱤ ᱢᱮᱱᱟᱜ ᱵᱚᱱᱟ ᱱᱤᱛ ᱫᱷᱟᱹᱵᱤᱡᱛᱮ ᱟᱨ ᱠᱷᱟᱹᱞᱤ ᱥᱤᱧᱚᱛ ᱥᱩᱢᱩᱱ ᱫᱚ ᱵᱟᱝ ᱥᱟᱶᱛᱮ ᱵᱟᱝᱞᱟᱫᱮᱥ ᱱᱮᱯᱟᱞ ᱵᱷᱩᱴᱟᱱ ᱮᱢᱟᱱ ᱠᱚᱨᱮ ᱦᱚᱸ ᱢᱮᱱᱟᱜ ᱵᱚᱱᱟ ᱢᱮᱱᱠᱷᱟᱱ ᱚᱠᱟ ᱨᱮᱦᱚᱸ ᱨᱟᱡᱽ ᱯᱟᱹᱨᱥᱤ ᱞᱮᱠᱟᱛᱮ ᱢᱟᱹᱱ ᱵᱟᱭ ᱧᱟᱢ ᱠᱟᱫᱟ ᱥᱟᱱᱛᱟᱲᱤ ᱯᱟᱹᱨᱥᱤ ᱟᱨ ᱱᱚᱶᱟ ᱢᱟᱹᱱ ᱵᱟᱝ ᱧᱟᱢ ᱨᱮᱱᱟᱜ ᱦᱚᱸ ᱟᱹᱰᱤᱜᱟᱱ ᱠᱟᱨᱚᱱ ᱢᱮᱱᱟᱜ ᱟᱠᱟᱫᱟ ᱟᱨ ᱱᱤᱭᱟᱹ ᱠᱟᱨᱚᱱ ᱠᱚᱫᱚ ᱡᱮᱞᱮᱠᱟ ᱚᱱᱟ ᱠᱟᱨᱚᱱ ᱠᱚ ᱢᱩᱫ ᱨᱮᱫᱚ ᱦᱩᱭᱩᱜ ᱠᱟᱱᱟ ᱟᱵᱚ ᱡᱩᱢᱤᱫ ᱵᱟᱹᱱᱩᱜ ᱵᱚᱱᱟ ᱥᱟᱶᱛᱮ ᱥᱮᱫᱟᱭ ᱠᱷᱚᱱ ᱟᱨ ᱚᱞᱚᱜ ᱯᱟᱲᱦᱟᱜ ᱵᱚᱞᱮ ᱵᱟᱵᱚ ᱵᱟᱲᱟᱭᱟ ᱟᱨ ᱥᱚᱨᱠᱟᱨᱤ ᱠᱟᱹᱢᱤ ᱠᱚ ᱡᱟᱸᱦᱟ ᱠᱟᱹᱢᱤᱦᱚᱸ ᱚᱱᱟ ᱦᱚᱸ ᱵᱟᱲᱟᱭ ᱚᱠᱟ ᱫᱷᱟᱨᱟᱛᱮ ᱠᱟᱹᱢᱤ ᱠᱚ ᱯᱟᱹᱨᱥᱤ ᱥᱮ ᱥᱟᱶᱛᱟ ᱵᱚᱱ ᱞᱟᱦᱟ ᱤᱫᱤᱭᱮᱭ ᱟ ᱚᱱᱟ ᱠᱚ ᱵᱟᱲᱟᱭ ᱵᱟᱹᱱᱩᱜᱼᱟ ᱚᱱᱟᱛᱮᱜᱮ ᱯᱟᱞᱮᱱ ᱪᱚ ᱱᱤᱛ ᱦᱟᱹᱵᱤᱡᱛᱮ ᱚᱱᱠᱟ ᱫᱚ ᱵᱟᱵᱚ ᱧᱟᱢ ᱠᱟᱫᱟ ᱮᱲᱮ ᱥᱟᱶᱛᱮ ᱡᱟᱦᱟᱸ ᱞᱮᱠᱟ ᱵᱮᱝᱜᱚᱨᱮ ᱵᱟᱝᱜᱟᱞᱤ ᱮᱭᱤᱴᱤᱱ ᱯᱟᱨᱥᱮᱱᱴ ᱢᱮᱱᱟᱜ ᱠᱚᱣᱟ ᱦᱟᱱᱰᱮᱨᱮᱴ ᱯᱟᱨᱥᱮᱱᱴ ᱵᱟᱹᱱᱩᱜ ᱠᱚ ᱨᱮᱦᱚᱸ ᱮᱭᱤᱴᱤ ᱯᱟᱨᱥᱮᱱᱴ ᱢᱮᱱᱟᱜ ᱠᱚᱣᱟ ᱵᱮᱝᱜᱚᱞ ᱯᱚᱱᱚᱛ ᱨᱮ ᱵᱟᱝᱞᱟ ᱯᱟᱹᱨᱥᱤ ᱪᱟᱞᱟᱜ ᱠᱟᱱᱟ ᱟᱥᱟᱢᱨᱮ ᱟᱥᱟᱢᱤᱡ ᱨᱚᱲ ᱦᱚᱲ ᱠᱚ ᱯᱷᱳᱨᱴᱤ ᱱᱟᱭᱤᱱ ᱯᱟᱨᱥᱮᱱᱴ ᱠᱷᱚᱱ ᱦᱚᱸᱠᱚ ᱠᱚᱢ ᱜᱮᱭᱟ ᱢᱮᱱᱠᱷᱟᱱ ᱟᱥᱟᱢ ᱟᱥᱟᱢᱤᱡ ᱯᱟᱹᱨᱥᱤ ᱪᱟᱞᱟᱜ ᱠᱟᱱᱟ ᱚᱱᱠᱟ ᱫᱷᱟᱨᱟᱜᱮ ᱟᱵᱚᱦᱚᱸ ᱟᱹᱰᱤᱜᱟᱱ ᱯᱚᱱᱚᱛᱨᱮ ᱟᱹᱫᱤᱵᱟᱹᱥᱤ ᱥᱟᱱᱛᱟᱲ ᱵᱚᱱ ᱰᱷᱮᱨ ᱜᱮᱭᱟ ᱢᱮᱱᱠᱷᱟᱱ ᱱᱤᱛᱦᱚᱸ ᱨᱟᱡᱽ ᱵᱷᱟᱥᱟ ᱫᱚ ᱟᱹᱣᱨᱤ ᱵᱚᱱ ᱧᱟᱢᱟ ᱨᱟᱡᱽ ᱵᱷᱟᱥᱟ ᱨᱮᱭᱟᱜ ᱢᱟᱹᱱ ᱦᱮᱸ ᱢᱮᱱᱟᱜ ᱟᱠᱟᱫ ᱜᱮᱭᱟ ᱯᱚᱥᱪᱷᱤᱢ ᱵᱟᱝᱞᱟᱨᱮ ᱯᱚᱥᱪᱷᱤᱢᱵᱚᱝᱜᱚ ᱨᱮ ᱫᱚᱥᱟᱨ ᱨᱟᱡᱽ ᱵᱷᱟᱥᱟ ᱞᱮᱠᱟᱛᱮ ᱡᱷᱟᱲᱠᱷᱚᱱᱰᱨᱮ ᱫᱚᱥᱟᱨ ᱨᱟᱡᱽ ᱵᱷᱟᱥᱟ ᱞᱮᱠᱟᱛᱮ ᱢᱮᱱᱠᱷᱟᱱ ᱫᱚᱥᱟᱨ ᱨᱟᱡᱽ ᱵᱷᱟᱥᱟ ᱨᱮᱭᱟᱜ ᱩᱱᱟᱹᱜ ᱢᱟᱹᱱ ᱫᱚ ᱵᱟᱹᱱᱩᱜ ᱟᱠᱟᱫᱟ ᱯᱳᱭᱞᱳ ᱨᱟᱡᱽ ᱵᱷᱟᱥᱟ ᱞᱮᱠᱟᱛᱮ ᱫᱚ ᱯᱚᱥᱪᱷᱤᱢ ᱵᱟᱝᱞᱟᱨᱮ ᱵᱟᱝᱞᱟ ᱯᱟᱹᱨᱥᱤ ᱫᱚ ᱨᱟᱡᱽ ᱯᱟᱹᱨᱥᱤ ᱠᱟᱱᱟ ᱚᱱᱟᱛᱮ ᱚᱯᱷᱤᱥ ᱟᱫᱟᱞᱚᱛ ᱠᱳᱴ ᱠᱟᱪᱷᱟᱨᱤ ᱨᱮ ᱵᱟᱝᱞᱟ ᱛᱮᱜᱮ ᱪᱟᱞᱟᱜ ᱠᱟᱱᱟ ᱵᱟᱝᱞᱟ ᱨᱚᱲᱛᱮ ᱢᱮᱱᱠᱷᱟᱱ ᱟᱵᱚᱚ ᱵᱮᱝᱜᱚᱞ ᱨᱮᱱ ᱦᱚᱲ ᱟᱵᱚ ᱥᱟᱱᱛᱟᱲ ᱢᱮᱱᱟᱜ ᱵᱚᱱᱟ ᱡᱷᱟᱲᱠᱷᱚᱱᱰ ᱨᱮ ᱢᱮᱱᱟᱜ ᱵᱚᱱᱟ ᱩᱲᱤᱥᱥᱟ ᱨᱮ ᱢᱮᱱᱟᱜ ᱵᱚᱱᱟ ᱢᱮᱱᱠᱷᱟᱱ ᱟᱵᱚ ᱨᱮᱱ ᱦᱚᱲ ᱫᱚ ᱠᱳᱴ ᱠᱟᱪᱷᱟᱨᱤ ᱠᱚᱨᱮᱜ ᱚᱱᱠᱟ ᱟᱵᱚᱣᱟᱜ ᱡᱟᱱᱟᱢ ᱯᱟᱹᱨᱥᱤ ᱛᱮᱫᱚ ᱵᱟᱠᱚ ᱨᱚᱲ ᱦᱩᱭᱩᱜ ᱠᱟᱱ ᱛᱟᱠᱚᱣᱟ ᱫᱤᱠᱩᱛᱮ ᱨᱚᱲ ᱦᱩᱭᱩᱜ ᱠᱟᱱ ᱛᱟᱠᱚᱣᱟ ᱚᱱᱟᱨᱮ ᱟᱹᱰᱤ ᱜᱟᱱ ᱮᱸᱴᱠᱮᱴᱚᱬᱮ ᱦᱩᱭᱩᱜ ᱠᱟᱱᱟ ᱥᱟᱱᱛᱟᱲ ᱠᱚ ᱮᱬᱮ ᱦᱚᱪᱚᱜ ᱠᱟᱱᱟ ᱱᱚᱝᱠᱟᱜᱮ ᱟᱹᱰᱤᱜᱟᱱ ᱠᱟᱨᱚᱱ ᱢᱮᱱᱟᱜ ᱠᱟᱫᱟ ᱡᱟᱸᱦᱟ ᱠᱚ ᱠᱟᱨᱚᱱ ᱠᱷᱟᱹᱛᱤᱨᱛᱮ ᱟᱵᱚ ᱢᱤᱫᱴᱟᱱ ᱯᱚᱱᱚᱛᱨᱮ ᱨᱟᱡᱽ ᱯᱟᱹᱨᱥᱤ ᱮᱠᱟᱞᱜᱮ ᱞᱟᱹᱠᱛᱤᱭᱟᱵᱚᱱ ᱠᱟᱱᱟ ᱟᱵᱚ ᱵᱚᱱ ᱧᱮᱞ ᱫᱟᱲᱮᱭᱟᱜᱼᱟ ᱯᱚᱥᱪᱷᱤᱢ ᱵᱟᱝᱞᱟ ᱨᱮᱭᱟᱜ ᱯᱚᱥᱪᱷᱤᱢ ᱯᱟᱦᱟᱴᱟᱨᱮ ᱡᱚᱝᱜᱚᱢᱚᱦᱚᱞ ᱮᱞᱟᱠᱟᱨᱮ ᱟᱹᱰᱤᱜᱟᱱ ᱥᱟᱱᱛᱟᱲ ᱠᱚ ᱢᱮᱱᱟᱜ ᱵᱚᱱᱟ ᱥᱟᱱᱛᱟᱲ ᱵᱚᱱ ᱥᱟᱸᱜᱮ ᱜᱮᱭᱟ ᱢᱮᱱᱠᱷᱟᱱ ᱡᱚᱝᱜᱚᱞ ᱢᱚᱦᱚᱞ ᱨᱮᱫᱚ ᱵᱷᱮᱜᱟᱨᱛᱮ ᱨᱟᱡᱽ ᱯᱟᱹᱨᱥᱤ ᱵᱟᱝ ᱨᱮᱦᱚᱸ ᱡᱚᱝᱜᱚᱞ ᱢᱚᱦᱚᱞ ᱢᱩᱬᱩᱫ ᱨᱮᱭᱟᱜ ᱢᱩᱬᱩᱫ ᱯᱟᱹᱨᱥᱤ ᱞᱮᱠᱟᱛᱮ ᱥᱟᱱᱛᱟᱲᱤ ᱯᱟᱹᱨᱥᱤ ᱵᱚᱱ ᱞᱟᱹᱜᱩ ᱦᱚᱪᱚ ᱠᱟᱜ ᱨᱮᱦᱚᱸ ᱦᱩᱭᱩᱜ ᱜᱮᱭᱟ ᱪᱮᱫᱟᱜ ᱥᱮ ᱯᱚᱥᱪᱷᱤᱢ ᱵᱟᱝᱞᱟ ᱨᱮᱭᱟᱜᱜᱮ ᱩᱛᱛᱚᱨ ᱯᱟᱦᱴᱟ ᱫᱟᱨᱡᱤᱞᱤᱝ ᱡᱚᱞᱯᱟᱭᱜᱩᱲᱤ ᱚᱱᱟ ᱠᱚᱨᱮᱜ ᱱᱮᱯᱟᱞᱤ ᱨᱚᱲ ᱦᱚᱲ ᱟᱹᱰᱤᱜᱟᱱ ᱦᱮᱱᱟᱜ ᱠᱚᱣᱟ ᱚᱱᱟ ᱴᱚᱴᱷᱟᱨᱮ ᱱᱮᱯᱟᱞᱤ ᱯᱟᱹᱨᱥᱤ ᱥᱚᱨᱠᱟᱨᱤ ᱞᱮᱠᱟᱛᱮ ᱢᱟᱱᱚᱛ ᱢᱮᱱᱟᱜ ᱟᱠᱟᱫᱟ ᱟᱨ ᱥᱚᱨᱠᱟᱨᱤ ᱡᱟᱸᱦᱟ ᱠᱟᱹᱢᱤ ᱠᱚ ᱦᱩᱭᱩᱜᱼᱟ ᱱᱮᱯᱟᱞᱤ ᱯᱟᱹᱨᱥᱤ ᱛᱮᱜᱮ ᱦᱩᱭᱩᱜᱼᱟ ᱚᱞᱚᱜ ᱯᱟᱲᱦᱟᱜ ᱠᱚ ᱱᱮᱯᱟᱞᱤ ᱛᱮᱜᱮ ᱢᱮᱱᱠᱷᱟᱱ ᱟᱵᱚ ᱯᱚᱥᱪᱷᱤᱢᱵᱟᱝᱞᱟ ᱨᱮᱭᱟᱜ ᱜᱮ ᱡᱚᱝᱜᱚᱞ ᱢᱚᱦᱚᱞ ᱮᱞᱟᱠᱟᱨᱮ ᱪᱮᱫᱟᱜ ᱥᱟᱱᱛᱟᱲᱤᱛᱮ ᱵᱟᱝ ᱦᱩᱭᱩᱜᱼᱟ ᱚᱱᱟ ᱥᱟᱶᱛᱮ ᱡᱷᱟᱲᱠᱷᱚᱱᱰ ᱨᱮᱱᱟᱜ ᱠᱟᱛᱷᱟ ᱞᱟᱹᱭ ᱜᱟᱱᱚᱜᱼᱟ ᱡᱷᱟᱲᱠᱷᱚᱱᱰ ᱢᱟᱱᱮ ᱟᱹᱫᱤᱵᱟᱹᱥᱤ ᱥᱟᱱᱛᱟᱲ ᱠᱚᱣᱟᱜ ᱢᱩᱞᱩᱠ ᱠᱟᱱᱟ ᱥᱟᱸᱜᱮ ᱥᱟᱱᱛᱟᱲ ᱦᱚᱲ ᱥᱟᱱᱛᱟᱲ ᱯᱟᱨᱜᱟᱱᱟ ᱢᱮᱱᱟᱜ ᱠᱟᱫᱟ ᱯᱩᱨᱵᱚ ᱥᱤᱝᱵᱷᱩᱢ ᱤᱥᱴ ᱥᱤᱝᱵᱷᱩᱢ ᱚᱱᱟ ᱠᱚᱨᱮᱜ ᱩᱱᱟᱹᱜ ᱥᱟᱱᱛᱟᱲ ᱢᱮᱱᱟᱜ ᱵᱚᱱᱟ ᱡᱷᱟᱲᱠᱷᱚᱱᱰᱨᱮ ᱥᱟᱛ ᱞᱟᱠᱷ ᱠᱷᱚᱱᱦᱚᱸ ᱡᱟᱹᱥᱛᱤ ᱥᱟᱱᱛᱟᱲ ᱢᱮᱱᱟᱜ ᱵᱚᱱᱟ ᱥᱟᱱᱛᱟᱲ ᱢᱩᱠᱷᱤᱭᱟᱹ ᱢᱩᱱᱛᱨᱤ ᱥᱤᱨᱟᱹ ᱢᱚᱱᱛᱤᱨᱤ ᱟᱨ ᱥᱟᱱᱛᱟᱲ ᱠᱚᱣᱟᱜ ᱡᱟᱸᱦᱟ ᱨᱟᱡᱽ ᱟᱹᱨᱤ ᱫᱚᱞ ᱠᱚ ᱨᱮᱭᱟᱜ ᱨᱟᱡᱽ ᱟᱹᱨᱤ ᱢᱮᱱᱟᱜ ᱠᱟᱫᱟ ᱮᱱᱛᱮ ᱨᱮᱦᱚᱸ ᱪᱮᱫᱟᱜ ᱟᱱᱛᱟᱲᱤ ᱯᱟᱹᱨᱥᱤ ᱦᱚᱪᱚ ᱫᱟᱲᱮᱭᱟᱜ ᱠᱟᱱᱟ ᱞᱟᱹᱜᱩ ᱦᱚᱪᱚ ᱞᱟᱹᱠᱛᱤ ᱠᱟᱱ ᱛᱟᱵᱳᱱᱟ ᱚᱱᱟ ᱤᱭᱟᱹᱛᱮ ᱦᱚᱞᱟ ᱢᱟᱦᱫᱮᱨ ᱥᱟᱱᱛᱟᱲ ᱠᱚ ᱦᱩᱞ ᱵᱟᱹᱭᱥᱤ ᱠᱚ ᱮᱛᱚᱦᱚᱵ ᱞᱮᱱᱟ ᱚᱞᱪᱤᱠᱤ ᱦᱩᱞ ᱵᱟᱹᱥᱭᱟᱹ ᱟᱜ ᱟᱹᱭᱩᱨ ᱛᱮ ᱩᱱᱠᱩᱣᱟᱜ ᱡᱷᱟᱲᱠᱷᱚᱱᱰ ᱨᱮᱱᱟᱜ ᱨᱟᱡᱽ ᱯᱟᱹᱨᱥᱤ ᱵᱮᱱᱟᱜ ᱢᱟ ᱚᱞᱪᱤᱠᱤᱛᱮ ᱚᱞᱚᱜ ᱢᱟ ᱥᱟᱱᱛᱟᱲᱤ ᱢᱟᱪᱮᱫ ᱠᱚ ᱵᱚᱦᱟᱞᱚᱜ ᱢᱟ ᱱᱚᱝᱠᱟᱜᱮ ᱫᱟᱹᱵᱤ ᱠᱚ ᱨᱟᱠᱟᱵ ᱦᱩᱭᱩᱜ ᱛᱟᱵᱳᱱᱟ ᱟᱵᱚ ᱚᱱᱮᱡᱮ ᱟᱵᱚᱣᱟᱜ ᱟᱹᱭᱫᱟᱹᱨᱤ ᱵᱚᱱ ᱧᱟᱢ ᱫᱟᱲᱮᱭᱟᱜᱼᱟ ᱪᱮᱫᱟᱜᱥᱮ ᱵᱤᱱᱟᱹ ᱞᱟᱹᱲᱦᱟᱹᱭ ᱛᱮᱫᱚ ᱚᱠᱚᱭ ᱦᱚᱸ ᱟᱵᱚᱱᱟᱜ ᱟᱹᱭᱫᱟᱹᱨ ᱫᱚ ᱵᱟᱠᱚ ᱮᱢᱟ ᱵᱚᱱᱟ ᱱᱤᱭᱟᱹ ᱫᱚ ᱴᱷᱟᱹᱣᱠᱟᱹ ᱠᱟᱛᱷᱟ ᱠᱟᱱ ᱜᱮᱭᱟ ᱫᱤᱥᱚᱢ ᱡᱚᱠᱷᱚᱱ ᱯᱷᱩᱨᱜᱟᱹᱞ ᱮᱱᱟ ᱫᱤᱥᱚᱢ ᱯᱷᱩᱨᱜᱟᱹᱞ ᱛᱟᱭᱚᱢ ᱟᱹᱰᱤᱜᱟᱱ ᱯᱚᱱᱚᱛ ᱵᱮᱱᱟᱣ ᱮᱱᱟ ᱩᱲᱤᱭᱟ ᱠᱚ ᱞᱟᱹᱜᱤᱫ ᱩᱲᱤᱥᱥᱟ ᱵᱟᱝᱜᱟᱞᱤ ᱠᱚᱣᱟᱜ ᱵᱮᱝᱜᱚᱞ ᱟᱥᱟᱢᱤᱡ ᱠᱚ ᱞᱟᱹᱜᱤᱫ ᱟᱥᱟᱢ ᱚᱱᱠᱟᱜᱮ ᱪᱮᱫᱟᱜ ᱥᱟᱱᱛᱟᱲ ᱠᱚ ᱞᱟᱹᱜᱤᱫ ᱮᱴᱟᱜ ᱯᱚᱱᱚᱛ ᱵᱟᱝ ᱵᱮᱱᱟᱣ ᱞᱮᱱᱟ ᱠᱟᱨᱚᱱ ᱫᱚ ᱞᱟᱦᱟ ᱨᱮᱜᱤᱧ ᱞᱟᱹᱭ ᱠᱟᱫᱟ ᱟᱵᱚ ᱚᱞᱚᱜ ᱯᱟᱲᱦᱟᱜ ᱵᱟᱵᱚᱱ ᱵᱟᱲᱟᱭᱟ ᱫᱤᱠᱩ ᱴᱷᱮᱱᱵᱚᱱ ᱮᱲᱮ ᱦᱚᱪᱚ ᱟᱠᱟᱱᱟ ᱢᱮᱱᱠᱷᱟᱱ ᱱᱤᱛᱚᱝ ᱫᱚ ᱚᱱᱠᱟ ᱫᱚ ᱵᱟᱹᱱᱩᱜ ᱵᱚᱱᱟ ᱟᱵᱚ ᱵᱚᱱ ᱚᱞᱚᱜ ᱯᱟᱲᱦᱟᱜ ᱠᱟᱱᱟ ᱟᱹᱠᱤᱞᱚᱜ ᱠᱟᱱᱟ ᱵᱚᱱ ᱟᱵᱚᱣᱟᱜ ᱟᱹᱭᱫᱟᱹᱨᱤ ᱵᱚ ᱧᱮᱞ ᱪᱤᱱᱦᱟᱹᱯ ᱫᱟᱲᱮᱭᱟᱜ ᱠᱟᱱᱟ ᱟᱵᱚᱣᱟᱜ ᱟᱹᱭᱫᱟᱹᱨᱤ ᱚᱠᱟ ᱠᱟᱱᱟ ᱞᱟᱦᱟ ᱡᱟᱸᱦᱟ ᱟᱵᱚᱨᱮᱱ ᱯᱤᱲᱦᱤ ᱠᱚ ᱵᱟᱠᱚ ᱫᱟᱭᱟᱠᱟᱫᱟ ᱟᱵᱚ ᱵᱚᱱ ᱞᱟᱹᱲᱦᱟᱹ ᱞᱮᱱᱠᱷᱟᱱ ᱱᱤᱦᱟᱹᱛ ᱜᱮᱵᱚᱱ ᱫᱟᱲᱮᱭᱟᱜᱼᱟ ᱪᱮᱫᱟᱜ ᱥᱮ ᱟᱵᱚ ᱨᱮᱱ ᱦᱟᱯᱲᱟᱢ ᱠᱚᱜᱮ ᱠᱚ ᱯᱟᱹᱨᱥᱤ ᱞᱟᱹᱜᱤᱫ ᱠᱚ ᱞᱟᱹᱲᱦᱟᱹᱭ ᱞᱮᱱᱟ ᱦᱩᱞ ᱞᱮᱫᱟ ᱚᱱᱟ ᱞᱟᱹᱜᱤᱫ ᱟᱵᱚᱣᱟᱜ ᱥᱟᱱᱛᱟᱲᱤ ᱯᱟᱹᱨᱥᱤ ᱥᱤᱧ ᱚᱛ ᱨᱮᱱᱟᱜ ᱤᱨᱟᱹᱞ ᱟᱱ ᱥᱩᱪᱤ ᱨᱮ ᱥᱮᱞᱮᱫ ᱟᱠᱟᱱᱟ ᱟᱨ ᱚᱱᱟ ᱠᱷᱟᱹᱛᱤᱨ ᱛᱮᱜᱮ ᱟᱹᱰᱤᱜᱟᱱ ᱠᱟᱹᱢᱤᱦᱚᱨᱟ ᱠᱚ ᱦᱩᱭᱩᱜ ᱠᱟᱱᱟ ᱰᱤᱡᱤᱴᱮᱥᱚᱱ ᱠᱟᱹᱢᱤ ᱠᱚ ᱥᱟᱱᱛᱟᱲᱤ ᱯᱟᱹᱨᱥᱤ ᱪᱟᱨᱪᱟ ᱤᱥᱠᱩᱞ ᱠᱚᱞᱮᱡᱽ ᱠᱚᱨᱮ ᱥᱟᱱᱛᱟᱲᱤ ᱯᱟᱹᱨᱥᱤᱛᱮ ᱚᱞᱚᱜ ᱯᱟᱲᱦᱟᱜ ᱦᱩᱭᱩᱜ ᱠᱟᱱᱟ ᱟᱨ ᱱᱚᱝᱠᱟ ᱫᱷᱟᱨᱟᱜᱮ ᱡᱚᱫᱤ ᱨᱟᱡᱽ ᱯᱟᱹᱨᱥᱤ ᱵᱮᱱᱟᱣ ᱞᱮᱱᱠᱷᱟᱱ ᱛᱟᱦᱞᱮ ᱩᱭᱦᱟᱹᱨ ᱛᱟᱵᱚᱱᱯᱮ ᱛᱤᱱᱟᱹᱜ ᱥᱩᱡᱳᱜ ᱥᱩᱵᱤᱫᱷᱥᱮ ᱛᱤᱱᱟᱹᱜ ᱞᱟᱦᱟᱱᱤ ᱦᱩᱭ ᱫᱟᱲᱮᱭᱟᱜᱛᱟᱵ ᱚᱱᱟ ᱢᱤᱫᱴᱟᱝ ᱯᱚᱱᱚᱛᱨᱮ ᱡᱟᱸᱦᱟ ᱨᱟᱡ ᱯᱟᱹᱨᱥᱤ ᱵᱮᱱᱟᱣ ᱞᱮᱱᱠᱷᱟᱱ ᱡᱟᱦᱟᱸ ᱥᱩᱵᱤᱫᱷᱟ ᱠᱚ ᱢᱮᱱᱟᱜ ᱟᱠᱟᱫᱟ ᱚᱱᱟᱜᱮ ᱯᱳᱭᱞᱳ ᱨᱮᱜᱮ ᱥᱟᱱᱛᱟᱲᱤᱛᱮ ᱜᱳᱴᱟ ᱯᱚᱱᱚᱛ ᱨᱮᱵᱚᱱ ᱨᱚᱲ ᱫᱟᱲᱮᱭᱟᱜᱼᱟ ᱥᱚᱨᱠᱟᱨᱤ ᱥᱩᱡᱳᱜ ᱥᱩᱵᱤᱫᱷᱟ ᱵᱚᱱ ᱧᱟᱢ ᱫᱟᱲᱮᱭᱟᱜᱼᱟ ᱟᱵᱚ ᱥᱟᱱᱛᱟᱲ ᱵᱚᱭᱦᱟ ᱠᱚ ᱥᱚᱨᱠᱟᱨᱤ ᱠᱟᱹᱢᱤ ᱨᱮᱠᱚ ᱵᱟᱦᱟᱞᱚᱜᱼᱟ ᱪᱮᱫᱟᱜ ᱥᱮ ᱥᱚᱨᱠᱟᱨᱤ ᱠᱟᱹᱢᱤ ᱠᱚ ᱥᱟᱱᱛᱟᱲᱤ ᱯᱟᱹᱨᱥᱤᱛᱮ ᱦᱩᱭᱩᱜᱼᱟ ᱥᱟᱶᱛᱮ ᱟᱵᱚᱣᱟᱜ ᱟᱱᱟᱴ ᱠᱚ ᱟᱵᱚᱣᱟᱜ ᱮᱸᱴᱠᱮᱴᱚᱬᱮ ᱠᱚ ᱟᱵᱚᱣᱟᱜ ᱟᱭᱳ ᱟᱲᱟᱝ ᱛᱮ ᱥᱚᱨᱠᱟᱨ ᱴᱷᱮᱱ ᱵᱚᱱ ᱞᱟᱹᱭ ᱫᱟᱲᱮᱭᱟᱜᱼᱟ ᱥᱚᱨᱠᱟᱨᱦᱚᱸ ᱟᱵᱳᱣᱟᱜ ᱟᱭᱳ ᱟᱲᱟᱝᱛᱮ ᱟᱵᱚᱣᱟᱜ ᱛᱮᱞᱟ ᱠᱚᱭ ᱮᱢᱟ ᱥᱟᱱᱛᱟᱲᱤ ᱯᱟᱹᱨᱥᱤ ᱢᱤᱫᱴᱟᱝ ᱯᱚᱱᱚᱛᱨᱮ ᱵᱮᱱᱟᱣ ᱞᱮᱱᱠᱷᱟᱱ ᱟᱵᱚᱨᱮᱱ ᱡᱟᱸᱦᱟᱭ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱥᱟᱱᱛᱟᱞᱤᱛᱮ ᱡᱟᱸᱦᱟᱭ ᱠᱚ ᱯᱟᱲᱦᱟᱜ ᱠᱟᱱᱟ ᱩᱱᱠᱩ ᱠᱚ ᱪᱟᱹᱠᱨᱤ ᱠᱚ ᱧᱟᱢᱟ ᱡᱟᱸᱦᱟᱭ ᱠᱚ ᱱᱤᱛ ᱦᱟᱹᱵᱤᱡ ᱛᱮ ᱥᱟᱱᱛᱟᱲᱤ ᱯᱟᱹᱨᱥᱤ ᱵᱟᱠᱚ ᱯᱟᱲᱦᱟᱜ ᱠᱟᱱᱟ ᱥᱮ ᱜᱚᱨᱚᱡ ᱵᱟᱹᱱᱩᱜ ᱛᱟᱠᱚᱣᱟ ᱩᱱᱠᱩ ᱟᱜ ᱦᱚᱸ ᱜᱚᱨᱚᱡ ᱦᱤᱡᱩᱜᱼᱟ ᱟᱵᱚᱣᱟᱜ ᱯᱟᱹᱨᱥᱤ ᱥᱟᱶᱛᱮ ᱥᱟᱶᱛᱟ ᱟᱹᱨᱤᱪᱟᱹᱞᱤ ᱚᱞ ᱦᱩᱭᱩᱜ ᱛᱟᱵᱳᱱᱟ ᱱᱚᱝᱠᱟ ᱞᱮᱠᱟᱛᱮ ᱥᱟᱱᱟᱢ ᱥᱮᱫ ᱛᱮᱜᱮ ᱥᱩᱵᱤᱫᱷᱟ ᱢᱮᱱᱟᱜ ᱠᱟᱫᱟ ᱟᱵᱚ ᱡᱚᱫᱤ ᱨᱟᱡᱽ ᱯᱟᱹᱨᱥᱤ ᱵᱟᱝ ᱦᱩᱭᱩᱜ ᱛᱟᱵᱳᱱᱟ ᱵᱟᱝᱠᱳ ᱵᱮᱱᱟᱣ ᱫᱟᱲᱮᱭᱟᱜᱼᱟ ᱢᱮᱱᱠᱷᱟᱱ ᱫᱤᱠᱩ ᱴᱷᱮᱡᱜᱮ ᱥᱮ ᱮᱴᱟᱜ ᱡᱟᱹᱛ ᱴᱷᱡᱜᱮ ᱟᱵᱚ ᱨᱚᱰᱚᱪ ᱠᱚᱪᱞᱚᱱ ᱥᱟᱦᱟᱣ ᱦᱩᱭᱩᱜ ᱛᱟᱵᱳᱱᱟ ᱡᱟᱸᱦᱟ ᱞᱮᱠᱟᱵᱵᱚᱱ ᱧᱮᱞ ᱞᱮᱫ ᱠᱟᱱ ᱜᱮᱭᱟ ᱟᱵᱚ ᱥᱟ ᱶᱛᱟᱞ ᱯᱟᱨᱜᱟᱱᱟᱨᱮ ᱦᱚᱲ ᱡᱟᱹᱥᱛᱤ ᱢᱮᱱᱟᱜ ᱠᱚ ᱨᱮᱦᱚᱸ ᱦᱤᱱᱫᱤ ᱚᱱᱰᱮ ᱨᱟᱡᱽ ᱯᱟᱹᱨᱥᱤ ᱦᱤᱱᱫᱤᱛᱮ ᱚᱱᱰᱮ ᱥᱟᱱᱛᱟᱲᱠᱚ ᱨᱚᱲ ᱦᱩᱭᱩᱜ ᱠᱟᱱ ᱛᱟᱠᱚᱣᱟ ᱠᱤᱱᱛᱩ ᱚᱱᱰᱮ ᱫᱚ ᱡᱟᱸᱦᱟᱨᱮ ᱥᱟᱱᱛᱟᱲ ᱢᱮᱱᱟᱜ ᱠᱚᱣᱟ ᱚᱱᱰᱮ ᱫᱚ ᱥᱟᱱᱛᱟᱲ ᱛᱮᱜᱮ ᱦᱩᱭ ᱦᱚᱪᱚᱣᱟᱱ ᱟᱨ ᱡᱷᱟᱲᱠᱷᱚᱱᱰ ᱨᱮᱭᱟᱜ ᱠᱟᱛᱷᱟᱧ ᱞᱟᱹᱭᱟ ᱡᱷᱟᱲᱠᱷᱚᱱᱰᱨᱮ ᱦᱤᱱᱫᱤ ᱥᱟᱶᱛᱮ ᱦᱚᱸ ᱥᱟᱱᱛᱟᱲᱤ ᱵᱚᱱ ᱥᱮᱞᱮᱫ ᱫᱟᱲᱮᱭᱟᱜᱼᱟ ᱱᱚᱝᱠᱟ ᱫᱚ ᱵᱟᱝ ᱡᱟᱹᱱᱤᱡ ᱦᱤᱱᱫᱤ ᱢᱮᱱᱟᱜ ᱠᱟᱫᱟ ᱦᱤᱱᱫᱤ ᱚᱪᱚᱜ ᱠᱟᱛᱮᱫ ᱥᱟᱱᱛᱟᱲᱤ ᱫᱚᱦᱚ ᱚᱱᱠᱟ ᱫᱚ ᱵᱟᱝ ᱦᱤᱱᱫᱤ ᱦᱚᱸ ᱛᱟᱸᱦᱮ ᱦᱚᱪᱚ ᱟᱱ ᱥᱟᱱᱛᱟᱲᱤ ᱦᱚᱸ ᱛᱟᱸᱦᱮ ᱦᱚᱪᱚᱟᱱ ᱡᱮᱞᱟ ᱛᱤᱨᱤᱯᱩᱨᱟᱨᱮ ᱵᱟᱝᱞᱟ ᱢᱮᱱᱟᱜ ᱠᱟᱫᱟ ᱥᱟᱶᱛᱮ ᱛᱤᱨᱤᱯᱩᱨᱤ ᱥᱮᱨᱚᱠᱚᱢ ᱯᱩᱨᱟᱹ ᱚᱱᱰᱮᱜᱮ ᱨᱟᱡᱽ ᱯᱟᱹᱨᱥᱤ ᱢᱮᱱᱟᱜ ᱠᱟᱫᱟ ᱢᱤᱫᱴᱟᱱ ᱯᱚᱱᱚᱛᱨᱮ ᱵᱟᱨᱭᱟ ᱨᱟᱡᱽ ᱯᱟᱹᱨᱥᱤ ᱫᱚ ᱛᱟᱸᱦᱮ ᱫᱟᱲᱮᱭᱟᱜ ᱜᱮᱭᱟ ᱚᱱᱠᱟᱜᱮ ᱡᱷᱟᱲᱠᱷᱚᱱᱰ ᱨᱮᱦᱚᱸ ᱦᱤᱱᱫᱤ ᱥᱟᱶᱛᱮ ᱥᱟᱱᱛᱟᱲᱤ ᱨᱟᱡᱽ ᱯᱟᱹᱨᱥᱤ ᱛᱟᱸᱦᱮ ᱦᱚᱪᱚᱣᱟᱱ ᱮᱱᱠᱷᱟᱱ ᱵᱟᱱᱟᱨ ᱯᱟᱹᱨᱥᱤ ᱛᱮᱜᱮ ᱦᱚᱲ ᱠᱚ ᱪᱟᱞᱟᱜᱼᱟ ᱯᱚᱥᱪᱷᱤᱢ ᱵᱟᱝᱞᱟ ᱨᱮᱭᱟᱜ ᱤᱧ ᱡᱟᱸᱦᱟ ᱯᱚᱱᱚᱛ ᱨᱮᱱ ᱠᱟᱹᱱᱟᱹᱧ ᱻᱯᱚᱥᱪᱷᱤᱢ ᱵᱟᱝᱞᱟ ᱨᱮᱭᱟᱜ ᱠᱟᱛᱷᱟ ᱦᱚᱸ ᱞᱟᱹᱭ ᱜᱟᱱᱚᱜᱼᱟ ᱡᱚᱝᱜᱚᱞ ᱢᱚᱦᱚᱞ ᱮᱞᱟᱠᱟᱨᱮ ᱡᱟᱸᱦᱟᱨᱮ ᱵᱤᱨᱵᱷᱩᱢ ᱯᱩᱨᱩᱞᱤᱭᱟ ᱵᱟᱸᱠᱩᱲᱟᱨᱮ ᱡᱷᱟᱲᱜᱮᱨᱟᱢ ᱢᱮᱫᱱᱤᱯᱩᱨ ᱯᱟᱲᱟᱜ ᱠᱟᱱᱟ ᱱᱤᱭᱟᱹ ᱠᱚᱨᱮᱜ ᱥᱟᱝᱜᱮ ᱥᱟᱱᱛᱟᱲ ᱢᱮᱱᱟᱜ ᱠᱟᱜ ᱵᱚᱱᱟ ᱢᱮᱱᱠᱷᱟᱱ ᱟᱵᱚᱣᱟᱜ ᱟᱵᱚᱣᱟᱜ ᱡᱟᱱᱟᱢ ᱯᱟᱹᱨᱥᱤᱛᱮ ᱟᱵᱚᱣᱟᱜ ᱴᱚᱴᱷᱟᱨᱮ ᱪᱮᱫᱟᱜ ᱵᱟᱵᱚᱱ ᱧᱟᱢ ᱫᱟᱲᱮᱭᱟᱜᱼᱟ ᱱᱤᱭᱟᱹ ᱠᱚᱦᱚᱸ ᱟᱵᱚ ᱥᱚᱨᱠᱟᱨ ᱴᱷᱮᱱᱦᱚᱸ ᱫᱟᱹᱵᱤ ᱫᱚᱦᱚᱭ ᱦᱩᱭᱩᱜ ᱛᱟᱵᱳᱱᱟ ᱟᱨ ᱟᱹᱰᱤ ᱡᱳᱨ ᱥᱟᱹᱦᱤᱡ ᱛᱮᱜᱮ ᱱᱤᱭᱟᱹ ᱫᱟᱹᱵᱤ ᱫᱚᱦᱚᱭ ᱦᱩᱭᱩᱜ ᱛᱟᱵᱳᱱᱟ ᱛᱚᱵᱮ ᱟᱹᱱᱤᱡ ᱜᱮ ᱢᱟᱱᱟᱣᱟ ᱱᱤᱭᱟᱹ ᱥᱩᱡᱳᱜ ᱥᱩᱵᱤᱫᱷᱟ ᱢᱟᱹᱧ ᱞᱟᱹᱭᱠᱮᱜ ᱪᱮᱫ ᱠᱚ ᱧᱟᱢᱚᱜᱼᱟ ᱥᱟᱶᱛᱮ ᱟᱵᱚ ᱠᱚ ᱧᱮᱞᱛᱮ ᱢᱤᱫᱴᱟᱝ ᱯᱚᱱᱚᱛᱨᱮ ᱨᱟᱡᱽ ᱯᱟᱹᱨᱥᱤ ᱡᱚᱫᱤ ᱵᱮᱱᱟᱜᱼᱟ ᱟᱨ ᱚᱱᱟ ᱨᱮᱭᱟᱜ ᱚᱨᱥᱚᱝ ᱫᱚ ᱵᱷᱮᱜᱟᱨ ᱯᱚᱱᱚᱛ ᱠᱚᱨᱮᱜ ᱢᱮᱱᱟᱜ ᱠᱚ ᱥᱟᱱᱛᱟᱲ ᱠᱚ ᱩᱱᱠᱩ ᱴᱷᱮᱱᱦᱚᱸ ᱯᱟᱲᱟᱜᱼᱟ ᱩᱱᱠᱩ ᱠᱚᱦᱚᱸ ᱠᱚ ᱵᱩᱡᱷᱟᱹᱣᱟ ᱥᱟᱱᱛᱟᱲ ᱠᱟᱱᱟ ᱠᱚ ᱢᱮᱱᱛᱮ ᱩᱲᱤᱥᱥᱟᱨᱮ ᱫᱚᱥᱟᱨ ᱨᱟᱡᱽ ᱯᱟᱹᱨᱥᱤ ᱞᱮᱠᱟᱛᱮᱦᱚᱸ ᱵᱟᱝ ᱞᱟᱜᱩ ᱟᱠᱟᱱᱟ ᱚᱱᱰᱮ ᱦᱚᱸ ᱨᱟᱡᱽ ᱯᱟᱹᱨᱥᱤ ᱞᱮᱠᱟᱛᱮ ᱫᱟᱵᱤ ᱵᱚᱱ ᱫᱚᱦᱚ ᱫᱟᱲᱮᱭᱟᱜᱼᱟ ᱢᱩᱭᱩᱨᱵᱷᱚᱸᱡ ᱨᱮ ᱡᱷᱟᱲᱠᱷᱚᱱᱰ ᱟᱵᱚᱨᱮᱱ ᱫᱤᱥᱚᱢ ᱜᱚᱢᱠᱮ ᱢᱟᱱᱚᱛᱟᱱ ᱫᱨᱳᱯᱚᱫᱤ ᱢᱩᱨᱢᱩ ᱢᱮᱱᱟᱭ ᱠᱟᱫᱮᱭᱟ ᱟᱨ ᱫᱟᱜ ᱢᱚᱱᱛᱤᱨᱤ ᱢᱮᱱᱟᱭ ᱠᱟᱫᱮᱭᱟ ᱩᱱᱠᱩ ᱠᱚᱸᱦᱚᱸ ᱩᱱᱟᱹᱜ ᱢᱟᱨᱟᱝ ᱢᱟᱨᱟᱝ ᱦᱚᱲ ᱠᱚ ᱢᱮᱱᱟᱜ ᱠᱚᱣᱟ ᱥᱩᱱᱟᱹᱨᱟᱢ ᱥᱚᱨᱮᱱ ᱞᱮᱠᱟ ᱵᱷᱚᱸᱡ ᱵᱤᱨ ᱥᱩᱱᱟᱹᱨᱟᱢ ᱥᱚᱨᱮᱱ ᱞᱮᱠᱟ ᱦᱚᱲ ᱠᱚ ᱵᱷᱮᱜᱟᱨ ᱥᱟᱱᱛᱟᱲ ᱯᱚᱱᱚᱛ ᱞᱟᱹᱜᱤᱫ ᱞᱟᱹᱲᱦᱟᱹᱭ ᱠᱟᱱᱟ ᱩᱱᱠᱩ ᱠᱚ ᱢᱟᱹᱱ ᱠᱚ ᱧᱟᱢ ᱢᱟ ᱩᱱᱠᱩ ᱠᱚᱣᱟᱜ ᱠᱩᱨᱩᱢᱩᱴᱩᱛᱮ ᱩᱱᱠᱩᱣᱟᱜ ᱩᱫᱩᱜ ᱰᱟᱦᱟᱨ ᱛᱮᱜᱮ ᱥᱮ ᱩᱱᱠᱩᱣᱟᱜ ᱦᱚᱨ ᱯᱟᱸᱡᱟ ᱠᱟᱛᱮᱫ ᱜᱮ ᱟᱵᱚ ᱠᱚᱣᱟᱜ ᱱᱤᱭᱟᱹ ᱠᱩᱠᱢᱩ ᱫᱚ ᱥᱟᱹᱨᱤᱭᱟᱜᱼᱟ ᱢᱮᱱᱛᱮ ᱤᱧ ᱫᱩᱧ ᱢᱚᱱᱮᱭᱟ ᱢᱟ ᱛᱚᱵᱮ ᱡᱚᱦᱟᱨ